ᱚ ᱤᱧ ᱢᱤᱫᱴᱮᱱ ᱥᱮᱨᱮᱧ ᱥᱤᱠᱟᱹᱨᱤᱭᱟᱹ ᱥᱟᱞᱟᱜ ᱦᱚᱧ ᱫᱟᱬᱟ ᱵᱟᱲᱟ ᱟᱠᱟᱫᱼᱟ ᱧᱮᱞ ᱠᱟᱫᱟᱹᱧ ᱟᱡᱟᱜ ᱡᱤᱭᱚᱱ ᱪᱚᱨᱤᱛ ᱠᱚᱦᱚᱸᱧ ᱵᱟᱰᱟᱭᱟ ᱩᱱᱤ ᱫᱚ ᱟᱞᱮ ᱟᱛᱳ ᱥᱩᱨ ᱢᱟᱨᱟᱝ ᱠᱮᱱᱰᱚᱢ ᱨᱤᱱᱤᱡ ᱠᱟᱱᱟᱭ ᱧᱩᱛᱩᱢ ᱟᱭᱟᱜ ᱜᱩᱞᱤᱭᱟᱹ ᱦᱮᱢᱵᱨᱚᱢ ᱟᱹᱰᱤᱜᱟᱱ ᱥᱮᱨᱮᱧ ᱯᱩᱛᱷᱤ ᱢᱤᱫ ᱵᱟᱨᱮ ᱚᱞ ᱟᱠᱟᱫᱼᱟ ᱥᱮᱨᱮᱧ ᱠᱚᱦᱚᱸᱭ ᱚᱞ ᱟᱠᱟᱫᱼᱟ ᱩᱱᱤᱭᱟᱜ ᱥᱮᱨᱮᱧ ᱫᱚ ᱡᱮᱢᱚᱱ ᱡᱟᱹᱛᱤᱭᱟᱹᱨᱤ ᱫᱷᱚᱨᱚᱢ ᱠᱟᱹᱢᱤ ᱠᱟᱹᱥᱱᱤ ᱪᱮᱛᱟᱱ ᱨᱮᱛᱟᱭ ᱴᱮᱦᱟᱸᱰ ᱢᱮᱱᱟᱜᱼᱟ ᱚᱱᱟ ᱠᱷᱟᱹᱛᱤᱨ ᱩᱱᱤ ᱫᱚ ᱟᱰᱤᱧ ᱠᱩᱥᱤᱭᱟᱭᱟ ᱩᱱᱤ ᱫᱚ ᱡᱟᱦᱟᱱᱟᱜ ᱟᱞᱮ ᱠᱚᱨᱮ ᱡᱟᱦᱟᱱᱟᱜ ᱢᱤᱴᱤᱝ ᱥᱤᱴᱤᱝ ᱠᱚ ᱦᱩᱭᱩᱜᱼᱟ ᱚᱱᱟ ᱠᱚᱨᱮ ᱦᱚᱸᱞᱮ ᱱᱮᱣᱛᱟ ᱵᱟᱨᱛᱮᱭᱟ ᱡᱟᱦᱟᱸ ᱥᱤᱨᱯᱟᱹᱥᱚᱲᱮ ᱡᱚᱢ ᱵᱟᱝᱠᱷᱟᱱ ᱫᱚ ᱟᱨᱦᱚᱸ ᱡᱟᱦᱟᱸᱭ ᱠᱚᱣᱟᱜ ᱡᱟᱱᱟᱢ ᱢᱟᱦᱟ ᱢᱟᱱᱟᱣ ᱥᱤᱫᱩ ᱠᱟᱹᱱᱩ ᱮᱢᱟᱱᱛᱮ ᱠᱚᱣᱟᱜ ᱡᱟᱱᱟᱢ ᱢᱟᱦᱟ ᱢᱟᱱᱟᱣ ᱡᱚᱠᱷᱚᱱ ᱠᱚᱨᱮ ᱦᱚᱸᱞᱮ ᱦᱚᱦᱚᱣᱟᱭᱟ ᱟᱨ ᱩᱱᱤ ᱫᱚ ᱟᱹᱰᱤ ᱢᱚᱡᱽ ᱜᱮ ᱥᱮᱨᱮᱧᱟᱭ ᱞᱩᱦᱩ ᱟᱛᱮ ᱢᱮᱱ ᱫᱚ ᱩᱱᱤ ᱫᱚ ᱱᱤᱛᱳᱜ ᱠᱤᱱ ᱵᱚᱸᱜᱟ ᱛᱟᱞᱟ ᱟᱠᱟᱱᱟ ᱟᱫᱚ ᱩᱱᱠᱤᱱᱟᱜ ᱢᱚᱡᱽ ᱢᱚᱡᱽ ᱥᱮᱨᱮᱧ ᱟᱸᱡᱚᱢ ᱛᱮ ᱟᱹᱞᱤᱧ ᱦᱚᱸ ᱠᱟᱹᱴᱤᱡ ᱡᱟᱦᱟᱱᱟᱜ ᱠᱚ ᱢᱤᱫ ᱵᱟᱨ ᱠᱷᱚᱛ ᱠᱚᱞᱤᱧ ᱚᱞ ᱵᱟᱲᱟ ᱟᱠᱟᱫᱼᱟ ᱢᱮᱱᱠᱷᱟᱱ ᱩᱱᱤ ᱫᱚ ᱵᱟᱞᱤᱧ ᱛᱮᱵᱟᱜ ᱟᱠᱟᱫᱮᱭᱟ ᱢᱮᱱᱠᱷᱟᱱ ᱟᱨᱦᱚᱸ ᱡᱚᱛᱚ ᱠᱷᱚᱱᱟᱜ ᱢᱤᱫᱴᱤᱡ ᱨᱟᱹᱥᱠᱟᱹ ᱨᱮᱭᱟᱜ ᱠᱟᱛᱷᱟ ᱟᱹᱰᱤ ᱜᱩᱱ ᱠᱟᱛᱷᱟ ᱡᱟᱦᱟᱸᱭ ᱡᱮ ᱨᱚᱜᱷᱩᱱᱟᱛᱷ ᱴᱩᱰᱩ ᱟᱨ ᱮᱱ ᱴᱩᱰᱩ ᱡᱟᱦᱟᱸ ᱪᱮ ᱮᱵᱷᱮᱱ ᱪᱮᱬᱮ ᱠᱚ ᱢᱮᱛᱟᱭᱟ ᱩᱱᱤᱭᱟᱜ ᱥᱮᱨᱮᱧ ᱟᱞᱤᱧ ᱫᱚ ᱰᱷᱮᱨ ᱯᱚᱥᱚᱱᱫ ᱟᱹᱞᱤᱧᱟ ᱟᱨ ᱡᱩᱫᱤ ᱚᱠᱛᱚ ᱨᱮ ᱧᱟᱢᱚᱜᱼᱟ ᱩᱱᱤᱭᱟᱜ ᱥᱮᱨᱮᱧ ᱟᱡᱚᱢ ᱟᱹᱰᱤ ᱞᱤᱧ ᱠᱩᱥᱤᱭᱟᱜᱼᱟ ᱩᱱᱤ ᱫᱚ ᱦᱩᱭᱩᱜ ᱠᱟᱱᱟ ᱡᱟᱦᱟᱸ ᱟᱡᱟᱜ ᱥᱮᱨᱮᱧ ᱚᱞ ᱠᱚ ᱞᱮᱠᱟᱛᱮ ᱮᱵᱷᱮᱱ ᱪᱮᱬᱮ ᱢᱮᱱᱛᱮ ᱢᱮᱱᱮᱜᱼᱟᱭ ᱱᱚᱛᱮ ᱟᱞᱮ ᱩᱲᱤᱥᱥᱟ ᱡᱷᱟᱲᱠᱷᱚᱸᱰ ᱨᱮᱫᱚ ᱢᱟᱱᱮ ᱯᱨᱚᱥᱤᱫᱽᱫᱷ ᱢᱮᱱᱟᱭ ᱢᱟᱱᱮ ᱧᱩᱛᱩᱢᱟᱱᱤᱡ ᱦᱚᱲ ᱠᱟᱱᱟᱭ ᱚᱱᱟ ᱤᱫᱤ ᱠᱟᱛᱮᱫ ᱵᱟᱹᱲᱛᱤ ᱛᱮ ᱩᱱᱤᱭᱟᱜ ᱥᱮᱨᱮᱧ ᱤᱱᱠᱟᱹᱛᱮ ᱟᱞᱮ ᱮᱞᱟᱠᱟ ᱨᱮ ᱡᱟᱦᱟᱸᱭ ᱥᱮ ᱯᱚᱧᱪᱟᱱᱚᱱ ᱢᱟᱨᱰᱤ ᱛᱟᱹᱠᱤᱱᱟᱜ ᱥᱮᱨᱮᱧ ᱦᱚᱸ ᱟᱹᱰᱤ ᱱᱟᱯᱟᱭᱟ ᱩᱱᱤ ᱦᱚᱸ ᱟᱹᱰᱤ ᱪᱮᱨᱦᱟ ᱪᱮᱨᱦᱟ ᱚᱱᱚᱞ ᱢᱮᱱᱟᱜ ᱛᱟᱭᱟ ᱟᱫᱚ ᱩᱱᱠᱤᱱᱟᱜ ᱥᱮᱨᱮᱧ ᱦᱚᱸ ᱟᱹᱰᱤ ᱞᱤᱧ ᱠᱩᱥᱤᱭᱟᱜᱼᱟ